ᱟᱞᱮᱭᱟᱜ ᱡᱟᱦᱟᱸ ᱱᱚᱣᱟ ᱜᱟᱣᱛᱚᱜ ᱨᱮᱭᱟᱜ ᱡᱮᱴᱟ ᱥᱟᱱᱟᱢ ᱦᱚᱲ ᱠᱚ ᱢᱤᱫ ᱡᱚᱴ ᱞᱟᱹᱜᱤᱫ ᱡᱟᱣᱨᱟ ᱠᱟᱛᱮᱫ ᱡᱮᱢᱚᱱ ᱟᱞᱮᱭᱟᱜ ᱯᱚᱨᱚᱵᱽ ᱵᱟ ᱵᱟᱯᱞᱟ ᱠᱚᱨᱮ ᱵᱟᱯᱞᱟ ᱠᱚᱨᱮ ᱢᱚᱡᱽ ᱢᱚᱡᱽ ᱡᱤᱱᱤᱥ ᱟᱭᱴᱮᱢ ᱦᱩᱭᱩᱜᱼᱟ ᱡᱚᱜᱟᱲᱚᱜᱼᱟ ᱚᱱᱟᱠᱚ ᱡᱤᱱᱤᱥ ᱡᱮᱢᱚᱱ ᱠᱤ ᱡᱚᱢ ᱦᱩᱭᱩᱜᱼᱟ ᱟᱨ ᱟᱞᱮᱨᱮᱱ ᱡᱟ ᱦᱚᱲ ᱢᱟᱱᱮ ᱥᱟᱺᱜᱤᱧ ᱥᱟᱺᱜᱤᱧ ᱠᱷᱚᱱᱟᱜ ᱫᱤᱫᱤᱼᱫᱟᱫᱟ ᱵᱚᱭᱦᱟᱼᱢᱤᱥᱨᱟ ᱜᱚᱜᱚᱼᱵᱟᱵᱟ ᱟᱨ ᱡᱚᱛᱚ ᱦᱚᱲ ᱞᱮᱠᱟᱱ ᱠᱚ ᱢᱤᱫ ᱴᱷᱮᱡ ᱡᱟᱣᱨᱟ ᱠᱟᱛᱮᱫ ᱡᱚᱢᱼᱧᱩ ᱦᱩᱭᱩᱜᱼᱟ ᱡᱮᱢᱚᱱ ᱠᱤ ᱵᱟᱯᱞᱟ ᱠᱚᱨᱮ ᱫᱚ ᱡᱤᱞ ᱩᱛᱩ ᱡᱚᱢ ᱦᱩᱭᱩᱜ ᱠᱟᱱᱟ ᱥᱩᱠᱨᱤ ᱡᱤᱞ ᱟᱨ ᱦᱟᱹᱠᱩ ᱵᱟ ᱢᱤᱥᱴᱤ ᱫᱳᱭ ᱫᱟᱹᱞ ᱜᱷᱚᱱᱴᱚ ᱫᱟᱠᱟ ᱩᱛᱩ ᱱᱚᱣᱟ ᱠᱚᱜᱮ ᱡᱚᱢᱚᱜᱼᱟ ᱟᱨ ᱡᱮᱢᱚᱱᱠᱤ ᱟᱞᱮ ᱞᱮ ᱯᱚᱨᱚᱵᱽ ᱞᱮᱱᱠᱷᱟᱡ ᱫᱚ ᱚᱸᱰᱮ ᱫᱚ ᱟᱭᱢᱟ ᱨᱚᱠᱚᱢ ᱡᱤᱱᱤᱥ ᱡᱚᱢᱚᱜ ᱠᱟᱱᱟ ᱵᱤᱵᱷᱤᱱᱱᱚ ᱨᱚᱠᱚᱢ ᱡᱤᱱᱤᱥ ᱡᱮᱢᱚᱱ ᱠᱤ ᱟᱢᱟᱜ ᱱᱤᱡᱮᱨᱟᱜ ᱚᱲᱟᱜ ᱨᱮ ᱡᱮᱨᱚᱠᱚᱢ ᱡᱤᱱᱤᱥ ᱮᱢ ᱡᱳᱜᱟᱲ ᱠᱟᱜᱼᱟ ᱚᱱᱟ ᱡᱤᱱᱤᱥ ᱜᱮᱢ ᱡᱚᱢᱟ ᱡᱮᱢᱚᱱᱠᱤ ᱯᱤᱴᱷᱟᱹ ᱰᱩᱢᱵᱩᱜ ᱥᱮ ᱠᱷᱟᱹᱡᱟᱹᱲᱤ ᱛᱟᱵᱮᱱ ᱜᱩᱲ ᱪᱤᱱᱤ ᱱᱤᱭᱮ ᱟᱭᱢᱟ ᱠᱤᱪᱷᱩ ᱜᱮ ᱚᱱᱠᱟ ᱵᱮᱱᱟᱜ ᱠᱟᱱᱟ ᱟᱭᱴᱮᱢ ᱟᱨ ᱡᱤᱞ ᱦᱟᱹᱠᱩ ᱠᱚᱦᱚᱸ ᱛᱟᱦᱮᱱ ᱜᱮᱭᱟ ᱟᱨ ᱚᱸᱰᱮ ᱦᱚᱸ ᱵᱤᱵᱷᱤᱱᱱᱚ ᱨᱚᱠᱚᱢ ᱦᱚᱲ ᱠᱚ ᱢᱮᱥᱟᱜᱼᱟ ᱡᱮᱢᱚᱱᱠᱤ ᱟᱞᱮ ᱟᱛᱳ ᱨᱮ ᱟᱭᱢᱟ ᱢᱟᱹᱡᱷᱤ ᱨᱮᱱ ᱦᱚᱲ ᱢᱤᱫ ᱥᱚᱸᱜᱮᱜ ᱞᱮ ᱯᱚᱨᱚᱵᱚᱜᱼᱟ ᱟᱨ ᱚᱱᱟ ᱯᱚᱨᱚᱵᱽ ᱨᱮ ᱡᱚᱛᱚ ᱦᱚᱲ ᱠᱚ ᱢᱮᱥᱟᱜᱼᱟ ᱟᱨ ᱚᱱᱟ ᱠᱚ ᱠᱷᱚᱱ ᱛᱮ ᱟᱹᱰᱤ ᱱᱟᱯᱟᱭ ᱜᱮ ᱦᱩᱭᱩᱜᱼᱟ